ᱯᱮᱱᱴᱤᱝ ᱫᱚ ᱤᱧ ᱤᱧᱟᱹᱜ ᱡᱤᱵᱽᱠᱟᱹ ᱞᱮᱠᱟᱛᱤᱧ ᱦᱟᱛᱟᱣᱟ ᱡᱟᱦᱟᱸ ᱨᱮᱜᱮ ᱠᱚ ᱢᱤᱛᱟᱹᱧᱟ ᱯᱮᱱᱴᱤᱝ ᱞᱟᱹᱜᱤᱫ ᱫᱚ ᱚᱸᱰᱮ ᱥᱮᱱᱚᱜ ᱟᱹᱧ ᱟᱨ ᱱᱚᱣᱟ ᱯᱮᱱᱴᱤᱝ ᱠᱟᱛᱮ ᱤᱧᱦᱚᱸ ᱤᱧᱟᱹᱜ ᱡᱤᱵᱚᱱᱤᱧ ᱠᱷᱟᱱᱰᱟᱣ ᱫᱟᱲᱮᱭᱟᱜ ᱜᱮᱭᱟ ᱟᱨ ᱱᱚᱣᱟ ᱯᱮᱱᱴᱤᱝ ᱠᱟᱛᱮ ᱢᱚᱛᱞᱚᱵ ᱡᱟᱦᱟᱸ ᱞᱮᱠᱟ ᱫᱚ ᱵᱟᱝᱜᱮ ᱤᱧ ᱟᱹᱰᱤ ᱵᱮᱥᱤᱧ ᱵᱮᱱᱟᱣ ᱫᱟᱲᱮᱭᱟᱜ ᱜᱮᱭᱟ ᱟᱨ ᱡᱟᱦᱟᱸᱭᱮᱢ ᱵᱮᱱᱟᱣ ᱮᱭᱟ ᱡᱩᱫᱤ ᱡᱟᱦᱟᱸ ᱞᱮᱠᱟ ᱜᱮᱢ ᱵᱮᱱᱟᱣ ᱟᱭ ᱠᱷᱟᱱ ᱫᱚ ᱵᱟᱭ ᱜᱟᱱᱚᱜᱼᱟ ᱩᱱᱤᱢ ᱵᱮᱱᱟᱣᱮ ᱠᱟᱱᱟ ᱢᱟᱱᱮ ᱟᱢ ᱴᱷᱮᱱ ᱵᱮᱹᱥ ᱩᱭᱦᱟᱹᱨᱟᱭ ᱠᱤ ᱱᱩᱭ ᱫᱚ ᱵᱮᱱᱟᱣ ᱫᱟᱲᱮᱭᱟᱜ ᱟᱭ ᱚᱱᱟ ᱩᱭᱦᱟᱹᱨ ᱛᱮᱜᱮ ᱟᱢ ᱵᱮᱱᱟᱣ ᱦᱚᱪᱚ ᱢᱮᱭᱟᱭ ᱟᱢ ᱢᱚᱛᱞᱚᱵ ᱤᱧᱦᱚᱸ ᱵᱮᱥᱜᱤᱧ ᱵᱮᱱᱟᱣᱟ ᱟᱨ ᱤᱧᱟᱹᱜ ᱨᱚᱝ ᱠᱚᱦᱚᱸ ᱢᱮᱱᱟᱜᱼᱟ ᱡᱟᱦᱟᱸ ᱞᱮᱠᱟᱱ ᱨᱚᱝ ᱡᱟᱦᱟᱸ ᱨᱮ ᱥᱩᱴ ᱟᱭ ᱮᱱ ᱦᱤᱞᱳᱜ ᱪᱮᱦᱨᱟ ᱧᱮᱞᱚᱜᱼᱟ ᱚᱱᱟ ᱦᱤᱥᱟᱹᱵ ᱛᱮ ᱚᱱᱟ ᱨᱚᱝ ᱠᱚᱦᱚᱸ ᱢᱮᱱᱟᱜᱼᱟ ᱡᱮᱛᱮᱱᱟᱜ ᱜᱮ ᱟᱨ ᱫᱚᱦᱚ ᱠᱟᱜ ᱟᱹᱧ ᱡᱮᱛᱮᱱᱟᱜ ᱥᱟᱢᱟᱱᱜᱮ ᱡᱟᱦᱟᱭᱟᱜ ᱡᱩᱫᱤ ᱯᱮᱱᱴᱤᱝ ᱨᱮ ᱫᱚᱨᱠᱟᱨᱚᱜᱼᱟ ᱟᱨ ᱦᱳᱭ ᱤᱧ ᱴᱷᱮᱱ ᱡᱮᱛᱮ ᱞᱮᱠᱟ ᱨᱚᱝ ᱠᱚᱜᱮ ᱢᱮᱱᱟᱜ ᱠᱚᱣᱟ ᱟᱨ ᱯᱮᱱᱴᱤᱝ ᱦᱚᱸ ᱤᱧ ᱠᱩᱥᱤᱭᱟᱜ ᱟᱹᱧ ᱟᱨ ᱚᱱᱟ ᱥᱟᱶ ᱥᱟᱶᱛᱮ ᱟᱨᱦᱚᱸ ᱮᱴᱟᱜ ᱠᱟᱹᱢᱤ ᱠᱚᱦᱚᱧ ᱠᱟᱹᱢᱤ ᱜᱮᱭᱟ ᱟᱨ ᱦᱳᱭ ᱯᱮᱱᱴᱤᱝ ᱦᱳᱭ ᱤᱧᱴᱷᱮᱱ ᱢᱤᱫᱴᱮᱱ ᱥᱩᱢᱩᱱ ᱫᱚ ᱵᱟᱹᱧ ᱯᱮᱱᱴᱤᱝᱟ ᱡᱟᱦᱟᱸ ᱨᱮᱜᱮ ᱠᱚ ᱦᱚᱦᱚ ᱤᱧᱟ ᱯᱮᱱᱴᱤᱝ ᱞᱟᱹᱜᱤᱫ ᱛᱮ ᱤᱧ ᱚᱸᱰᱮᱧ ᱥᱮᱱᱚᱜᱼᱟ ᱯᱮᱱᱴᱤᱝ ᱟᱠᱚᱣᱟᱧ ᱠᱩᱥᱤᱭᱟᱜ ᱜᱮᱛᱤᱧ ᱟᱠᱚ ᱤᱧᱟᱹᱜ ᱪᱮᱫᱟᱜ ᱠᱤ ᱪᱮᱦᱨᱟ ᱜᱤᱧ ᱯᱮᱱᱴᱤᱝᱟ ᱚᱱᱟ ᱞᱟᱹᱜᱤᱫ ᱛᱮ ᱟᱨ ᱦᱚᱸ ᱯᱮᱱᱴᱤᱝ ᱦᱚᱸ ᱤᱧ ᱠᱩᱥᱤᱭᱟᱜ ᱟᱹᱧ ᱥᱮ ᱚᱱᱟ ᱞᱟᱹᱜᱤᱫ ᱠᱩᱥᱤ ᱢᱚᱱᱮᱛᱮ ᱯᱮᱱᱴᱤᱝᱟ ᱢᱮᱱᱠᱷᱟᱱ ᱫᱚ ᱢᱟᱱᱮ ᱪᱮᱦᱨᱟ ᱜᱮᱢ ᱯᱮᱱᱴᱤᱝᱟ ᱢᱮᱱ ᱠᱷᱟᱱ ᱫᱚ ᱱᱟᱯᱟᱭ ᱜᱮᱛᱤᱧᱟᱹ ᱤᱧ ᱪᱮᱦᱨᱟ ᱜᱮᱛᱤᱧᱟᱹ ᱟᱨ ᱪᱮᱦᱨᱟ ᱜᱤᱧ ᱯᱮᱱᱴᱤᱝᱟ ᱵᱮᱹᱥ ᱜᱮ